ᱪᱮᱬᱮ ᱠᱚᱫᱚ ᱥᱮᱛᱟᱜ ᱟᱨ ᱟᱹᱭᱩᱵ ᱠᱚ ᱧᱮᱞᱚᱜᱼᱟ ᱥᱮᱛᱟᱜ ᱫᱚ ᱜᱟᱰᱟ ᱟᱲᱮ ᱠᱚᱨᱮ ᱫᱟᱨᱮ ᱠᱚᱨᱮ ᱨᱟᱜ ᱠᱚ ᱟᱸᱡᱚᱢᱚᱜᱼᱟ ᱟᱨ ᱥᱮᱛᱟᱜ ᱥᱮᱛᱟᱜ ᱠᱚ ᱚᱰᱚᱠ ᱠᱚᱜᱼᱟ ᱟᱠᱚ ᱞᱟᱹᱜᱤᱫ ᱫᱟᱱᱟ ᱠᱚ ᱠᱚ ᱧᱟᱢ ᱵᱟᱲᱟᱭᱟ ᱟᱨ ᱟᱹᱭᱩᱵ ᱫᱚ ᱚᱲᱟᱜ ᱠᱚ ᱠᱚ ᱨᱩᱣᱟᱹᱲᱟ ᱫᱟᱱᱟ ᱠᱚ ᱤᱫᱤᱭᱟᱛᱮ ᱟᱨ ᱪᱮᱬᱮ ᱫᱚ ᱜᱚᱴᱟ ᱥᱤᱧ ᱠᱚ ᱫᱟᱬᱟᱱᱟ ᱟᱨ ᱟᱠᱚ ᱫᱚ ᱫᱤᱱ ᱜᱮᱛᱟᱠᱚ ᱫᱟᱱᱟ ᱟᱹᱜᱩ ᱨᱮᱱᱟᱜ ᱠᱟᱹᱢᱤ ᱠᱟᱱᱟ ᱟᱨ ᱤᱱᱠᱟᱹ ᱦᱚᱸ ᱪᱮᱬᱮ ᱦᱮᱱᱟᱜ ᱠᱚᱣᱟ ᱫᱚ ᱧᱤᱫᱟᱹ ᱦᱚᱸᱠᱚ ᱫᱟᱬᱟᱱᱟ ᱧᱤᱫᱟᱹ ᱠᱚ ᱫᱟᱬᱟᱱᱟ ᱟᱨ ᱥᱮᱛᱟᱜ ᱫᱚᱠᱚ ᱛᱷᱤᱨ ᱛᱷᱟᱨ ᱟᱛᱮ ᱫᱟᱨᱮ ᱨᱮᱠᱚ ᱜᱤᱛᱤᱡ ᱠᱚᱜᱼᱟ